ᱦᱟᱹᱠᱩ ᱩᱛᱩ ᱥᱤᱢᱵᱤᱞᱤ ᱨᱟᱯᱟᱜ ᱡᱤᱞ ᱠᱟᱹᱥᱤ ᱡᱤᱞ ᱵᱷᱤᱰᱤᱭᱟᱹ ᱡᱤᱞ ᱚᱱᱟ ᱥᱟᱶᱛᱮ ᱟᱨᱦᱚᱸ ᱢᱩᱱᱜᱟᱹ ᱟᱲᱟᱜ ᱯᱩᱨᱟᱹᱭ ᱟᱲᱟᱜ ᱳᱫ ᱟᱹᱰᱤ ᱞᱮᱠᱟᱱᱟᱜ ᱡᱚᱢᱟᱜ ᱧᱩᱛᱩᱢ ᱢᱮᱱᱟᱜᱼᱟ

ᱚᱱᱟ ᱥᱟᱶᱛᱮ ᱟᱨᱦᱚᱸ ᱯᱷᱚᱞᱼᱯᱟᱠᱚᱲ ᱠᱚᱦᱚᱸ ᱢᱮᱱᱟᱜ ᱜᱮᱭᱟ